ᱤᱧ ᱫᱚ ᱦᱳᱭᱟᱴᱥᱳᱯ ᱮᱯ ᱫᱚ ᱟᱹᱰᱤ ᱡᱳᱨᱜᱮᱧ ᱠᱩᱥᱤᱭᱟᱜᱼᱟ ᱚᱱᱟ ᱮᱯᱥ ᱨᱮᱫᱚ ᱤᱧ ᱨᱮᱱ ᱜᱟᱛᱮ ᱠᱚ ᱥᱟᱶ ᱥᱟᱸᱜᱤᱧ ᱨᱮ ᱛᱟᱦᱮᱸᱱ ᱟᱭᱢᱟ ᱵᱩᱱᱫᱷᱩ ᱵᱟᱱᱫᱷᱚᱵ ᱠᱚ ᱥᱟᱶ ᱥᱮ ᱫᱮᱥ ᱵᱤᱫᱮᱥ ᱨᱮᱱ ᱦᱚᱲ ᱠᱚ ᱥᱟᱶ ᱤᱧ ᱫᱚ ᱦᱳᱣᱟᱴᱥ ᱮᱯᱛᱮ ᱥᱮ ᱯᱷᱳᱱ ᱛᱮ ᱥᱮ ᱵᱷᱤᱰᱤᱭᱳ ᱠᱚᱞ ᱫᱟᱨᱟ ᱛᱮ ᱤᱧ ᱫᱚ ᱩᱱᱠᱩ ᱥᱟᱶ ᱤᱧ ᱨᱚᱲ ᱨᱚᱯᱚᱲ ᱫᱟᱲᱮᱭᱟᱜᱼᱟ ᱚᱱᱟ ᱠᱷᱟᱹᱛᱤᱨ ᱛᱮ ᱦᱳᱭᱟᱴᱥᱳᱯ ᱮᱯ ᱫᱚ ᱟᱹᱰᱤ ᱡᱳᱨ ᱜᱮᱧ ᱠᱩᱥᱤᱭᱟᱜᱼᱟ ᱟᱨ ᱤᱧ ᱫᱚ ᱨᱮᱰᱤᱭᱳ ᱫᱚ ᱵᱟᱹᱧ ᱟᱸᱡᱚᱢ ᱜᱮᱭᱟ ᱤᱧ ᱫᱚ ᱴᱤᱵᱷᱤ ᱧᱮᱞ ᱜᱮᱧ ᱠᱩᱥᱤᱭᱟᱜᱼᱟ ᱴᱤᱵᱷᱤ ᱨᱮᱱᱟᱜ ᱢᱤᱫᱴᱮᱱ ᱪᱮᱱᱮᱞ ᱤᱧᱟᱹᱜ ᱯᱨᱤᱭᱳ ᱪᱮᱱᱮᱞ ᱫᱚ ᱦᱩᱭᱩᱜ ᱠᱟᱱᱟ ᱢᱟᱥᱛᱤ ᱤᱧ ᱫᱚ ᱚᱸᱰᱮᱱᱟᱜ ᱥᱤᱨᱤᱧ ᱥᱮ ᱚᱱᱟ ᱨᱮᱫᱚ ᱥᱤᱨᱤᱧ ᱠᱚ ᱮᱢ ᱜᱮᱭᱟ ᱚᱱᱟ ᱥᱤᱨᱤᱧ ᱨᱮᱭᱟᱜ ᱥᱤᱨᱤᱧ ᱚᱱᱟ ᱪᱮᱱᱮᱞ ᱨᱮᱭᱟᱜ ᱥᱤᱨᱤᱧ ᱠᱚᱫᱚ ᱟᱹᱰᱤ ᱢᱚᱸᱡᱽ ᱢᱚᱸᱡᱽ ᱜᱮᱭᱟ ᱦᱤᱱᱫᱤ ᱥᱤᱨᱤᱧ ᱠᱟᱱᱟ ᱱᱟᱣᱟ ᱯᱩᱨᱳᱱᱳ ᱡᱚᱛᱚ ᱥᱤᱨᱤᱧ ᱠᱚ ᱠᱚ ᱮᱢᱟ ᱚᱱᱟ ᱠᱷᱟᱹᱛᱤᱨ ᱤᱧ ᱫᱚ ᱟᱹᱰᱤ ᱡᱳᱨ ᱤᱧ ᱠᱩᱥᱤᱭᱟᱜᱼᱟ